ᱟᱞᱮ ᱴᱚᱴᱷᱟ ᱨᱮ ᱠᱷᱮᱸᱞᱳᱰ ᱦᱚᱲ ᱠᱚᱣᱟ ᱠᱩᱠᱢᱩ ᱫᱚ ᱦᱩᱭᱩᱜ ᱠᱟᱱᱟ ᱱᱚᱜᱼᱚᱭ ᱯᱷᱩᱴᱵᱚᱞ ᱜᱟᱛᱮᱜ ᱱᱚᱶᱟ ᱯᱷᱩᱴᱵᱚᱞ ᱜᱟᱛᱮᱜ ᱟᱹᱰᱤ ᱵᱷᱟᱹᱜᱤ ᱠᱚ ᱜᱟᱛᱮ ᱞᱮᱱᱠᱷᱟᱱ ᱞᱟᱴᱩᱼᱞᱟᱴᱩ ᱡᱟᱭᱜᱟ ᱛᱮᱠᱚ ᱤᱫᱤ ᱠᱚᱣᱟ ᱥᱮ ᱞᱟᱴᱩᱼᱞᱟᱴᱩ ᱠᱞᱟᱵ ᱠᱚᱨᱮ ᱜᱟᱛᱮᱜ ᱠᱚ ᱧᱟᱢᱟ ᱟᱨ ᱡᱟᱦᱟᱸᱭ ᱠᱚᱫᱚ ᱵᱷᱟᱹᱜᱤ ᱠᱚ ᱜᱟᱛᱮᱜ ᱩᱱᱠᱩ ᱫᱚ ᱟᱭᱢᱟ ᱞᱮᱠᱟᱱᱟᱜ ᱥᱩᱡᱳᱜᱽᱼᱥᱩᱵᱤᱛᱟ ᱠᱚ ᱧᱟᱢᱟ ᱟᱨ ᱥᱮ ᱩᱱᱠᱩ ᱫᱚ ᱞᱟᱴᱩᱼᱞᱟᱴᱩ ᱠᱞᱟᱵ ᱨᱮᱠᱚ ᱤᱫᱤ ᱠᱚᱣᱟ ᱟᱨ ᱵᱷᱟᱹᱜᱤᱭᱟᱜ ᱡᱟᱭᱜᱟ ᱨᱮ ᱜᱟᱛᱮᱜ ᱨᱮᱱᱟᱜ ᱥᱩᱡᱳᱜᱽᱼᱥᱩᱵᱤᱫᱟ ᱠᱚ ᱧᱟᱢ ᱮᱫᱟ ᱟᱨ ᱩᱱᱠᱩ ᱚᱱᱟ ᱠᱚ ᱠᱷᱚᱱ ᱜᱮ ᱟᱠᱚᱣᱟᱜ ᱥᱚᱝᱥᱟᱨ ᱠᱚ ᱪᱟᱞᱟᱜ ᱠᱟᱱ ᱛᱟᱠᱚᱣᱟ ᱡᱟᱦᱟᱸᱭ ᱠᱚᱫᱚ ᱠᱚ ᱯᱟᱲᱦᱟᱣ ᱵᱟᱲᱟᱣ ᱠᱟᱜ ᱪᱟᱠᱨᱤᱼᱵᱟᱠᱨᱤ ᱠᱚ ᱵᱟᱠᱚ ᱧᱟᱢ ᱫᱟᱲᱮ ᱟᱠᱟᱫ ᱩᱱᱠᱩ ᱠᱚ ᱚᱱᱟ ᱵᱚᱞ ᱜᱟᱛᱮᱜ ᱛᱮᱜᱮ ᱟᱭᱢᱟ ᱞᱮᱠᱟᱱᱟᱜ ᱠᱚ ᱥᱩᱡᱳᱜᱽ ᱠᱚ ᱧᱟᱢᱟᱠᱟᱫᱟ ᱩᱱᱠᱩ ᱫᱚ ᱵᱷᱟᱹᱜᱤ ᱠᱚ ᱜᱟᱛᱮ ᱫᱟᱲᱮᱭᱟᱜ ᱠᱟᱱᱟ ᱟᱨ ᱱᱚᱜᱼᱚᱭ ᱟᱭᱢᱟ ᱡᱟᱭᱜᱟ ᱜᱮᱠᱚ ᱤᱫᱤ ᱵᱟᱲᱟᱭᱮᱫ ᱠᱚᱣᱟ ᱟᱨ ᱟᱭᱢᱟ ᱜᱟᱱ ᱜᱮ ᱯᱚᱭᱥᱟ ᱠᱚᱦᱚᱸ ᱠᱚ ᱟᱹᱜᱩᱭᱮᱫ ᱠᱟᱱ ᱜᱮᱭᱟ ᱟᱠᱚᱣᱟᱜ ᱥᱚᱢᱟᱥᱥᱟ ᱠᱚ ᱢᱮᱴᱟᱣᱮᱫ ᱠᱟᱱ ᱜᱮᱭᱟ ᱚᱱᱟ ᱠᱟᱱ ᱛᱟᱠᱚ ᱜᱮᱭᱟ ᱩᱱᱠᱩ ᱠᱚᱣᱟᱜ ᱪᱮᱞᱮᱧᱡ ᱫᱚ ᱡᱟᱦᱟᱸᱭ ᱠᱚᱠᱚ ᱜᱟᱛᱮᱜ ᱠᱟᱱ